ᱜᱟᱹᱰᱤ ᱥᱟᱜᱟᱲ ᱜᱟᱹᱰᱤ ᱜᱷᱚᱲᱟ ᱜᱟᱹᱰᱤ ᱚᱱᱟᱠᱟᱛᱮᱫ ᱰᱩᱞᱩᱝ ᱜᱟᱹᱰᱤ ᱨᱟᱛᱷ ᱜᱟᱹᱰᱤ ᱚᱱᱟ ᱠᱟᱛᱮᱫ ᱴᱟᱨᱟᱠ ᱜᱟᱹᱰᱤ ᱚᱸᱰᱮ ᱠᱟᱛᱮᱫ ᱟᱹᱰᱤ ᱟᱹᱰᱤ ᱜᱟᱹᱰᱤ ᱟᱸᱫᱟᱲ ᱫᱷᱟᱯᱟᱲ ᱟᱵᱚᱣᱟᱜᱼᱢᱟ ᱴᱟᱨᱟᱠᱴᱚᱨ ᱚᱱᱟ ᱠᱚᱜᱮᱛᱟᱵᱚᱱ ᱟᱵᱚᱣᱟᱜᱼᱢᱟ